ᱤᱧ ᱦᱚᱸ ᱠᱤᱪᱨᱤᱡ ᱠᱚᱫᱚᱧ ᱥᱤᱞᱟᱹᱭ ᱟᱹᱜᱩ ᱟᱠᱟᱫ ᱜᱮᱭᱟ ᱟᱹᱰᱤ ᱫᱤᱱ ᱦᱚᱱᱟᱜ ᱟᱨ ᱟᱹᱰᱤ ᱱᱟᱯᱟᱭᱤᱧ ᱥᱤᱞᱟᱹᱭᱟ ᱯᱟᱹᱦᱤᱞ ᱯᱟᱹᱦᱤᱞ ᱫᱚ ᱩᱱᱟᱹᱜ ᱪᱮᱦᱨᱟ ᱫᱚ ᱵᱟᱹᱧ ᱥᱤᱞᱟᱹᱭᱟ ᱚᱱᱟ ᱞᱟᱹᱜᱤᱫ ᱠᱟᱹᱴᱤᱡ ᱵᱚᱛᱚᱨ ᱛᱟᱦᱮᱱᱟ ᱢᱮᱱᱛᱮᱫ ᱠᱤ ᱦᱚᱲᱟᱜ ᱵᱞᱟᱣᱩᱡᱽ ᱠᱚ ᱠᱚ ᱟᱹᱜᱩ ᱟᱹᱧᱟ ᱥᱤᱞᱟᱹᱭ ᱛᱚ ᱚᱱᱟ ᱠᱚᱫᱚ ᱢᱟᱱᱮ ᱚᱠᱟ ᱞᱮᱠᱟ ᱚᱠᱟᱨᱮᱧ ᱪᱤᱠᱟᱹᱭᱟ ᱚᱠᱟ ᱨᱮ ᱦᱟᱸᱜ ᱪᱮᱫ ᱞᱮᱠᱟ ᱦᱩᱭᱩᱜᱼᱟ ᱚᱱᱟ ᱠᱚ ᱵᱟᱹᱧ ᱵᱟᱰᱟᱭ ᱫᱷᱟᱨᱟ ᱮᱱᱠᱷᱟᱱ ᱫᱚ ᱢᱟᱱᱮ ᱠᱟᱹᱴᱤᱡ ᱵᱚᱛᱚᱨ ᱛᱟᱦᱮᱱᱟ ᱠᱤ ᱱᱟᱣᱟ ᱞᱩᱜᱽᱲᱤ ᱛᱟᱠᱚᱧ ᱠᱷᱟᱨᱟᱯ ᱠᱟᱜᱼᱟ ᱵᱟᱝᱠᱷᱟᱱ ᱚᱱᱟ ᱤᱫᱤ ᱛᱮ ᱢᱟᱲᱟᱝ ᱢᱟᱲᱟᱝ ᱫᱚ ᱛᱟᱦᱮᱡ ᱵᱚᱛᱚᱨᱚᱜ ᱱᱤᱛᱚᱜ ᱫᱚ ᱯᱩᱨᱟᱹ ᱵᱮᱥᱮᱧ ᱥᱤᱞᱟᱹᱭᱟ ᱯᱩᱨᱟᱹ ᱱᱟᱯᱟᱭ ᱟᱹᱰᱤ ᱱᱟᱯᱟᱭᱤᱧ ᱵᱟᱰᱟᱭ ᱠᱟᱱᱟ ᱟᱨ ᱯᱩᱨᱟᱹ ᱪᱮᱨᱦᱟ ᱡᱮᱛᱮᱱᱟᱜ ᱥᱤᱞᱟᱹᱭ ᱤᱧ ᱵᱟᱰᱟᱭᱟ ᱠᱟᱱᱟ ᱡᱟᱦᱟᱸ ᱞᱮᱠᱟ ᱥᱟᱹᱲᱤ ᱠᱚᱨᱮ ᱯᱷᱚᱞᱥ ᱠᱚᱠᱚ ᱢᱮᱱᱟ ᱚᱱᱟ ᱠᱚ ᱦᱚᱧ ᱥᱤᱞᱟᱹᱭ ᱜᱮᱭᱟ ᱟᱨ ᱡᱟᱠᱮᱴ ᱵᱞᱟᱣᱩᱡᱽ ᱠᱚᱧ ᱥᱤᱞᱟᱹᱭᱟ ᱟᱨ ᱦᱚᱸ ᱡᱟᱦᱟᱸ ᱞᱮᱠᱟ ᱥᱩᱴ ᱯᱮᱱᱴ ᱠᱚᱠᱚ ᱥᱤᱞᱟᱹᱭᱟ ᱚᱱᱟ ᱠᱚ ᱦᱚᱸ ᱠᱩᱨᱛᱤ ᱠᱚ ᱦᱚᱸ ᱡᱮᱛᱮᱱᱟᱜ ᱜᱤᱧ ᱥᱤᱞᱟᱹᱭᱟ ᱟᱹᱰᱤ ᱱᱟᱯᱟᱭ ᱥᱤᱞᱟᱹᱭ ᱤᱧ ᱵᱟᱲᱟᱭᱟ ᱟᱨ ᱱᱮᱛᱟᱨ ᱫᱚ ᱵᱟᱭ ᱦᱩᱲᱟᱹᱜᱚᱜᱼᱟ ᱦᱩᱱᱟᱹᱜ ᱜᱟᱹᱞᱛᱤ ᱵᱟᱹᱧ ᱜᱟᱹᱞᱛᱤᱭᱟ ᱚᱠᱟ ᱠᱚᱨᱮ ᱡᱟᱦᱟᱸ ᱞᱮᱠᱟ ᱮᱱᱛᱮ ᱯᱩᱨᱟᱹ ᱵᱮᱥ ᱜᱮᱧ ᱥᱤᱞᱟᱹᱭᱟ ᱢᱟᱲᱟᱝ ᱢᱟᱲᱟᱝ ᱠᱟᱹᱴᱤᱡ ᱦᱚᱸ ᱢᱤᱫ ᱵᱟᱨ ᱫᱤᱱ ᱦᱩᱲᱟᱹᱜ ᱵᱟᱲᱟᱜᱼᱟ ᱜᱟᱹᱞᱛᱤ ᱵᱟᱲᱟᱭᱟᱹᱧ ᱚᱠᱟ ᱠᱚᱨᱮ ᱪᱚᱧ ᱪᱮᱫ ᱞᱮᱠᱟᱧ ᱥᱤᱞᱟᱹᱭᱟ ᱞᱮᱠᱤᱱ ᱱᱤᱛᱚᱜᱼᱟ ᱫᱚ ᱟᱹᱰᱤ ᱱᱟᱯᱟᱭ ᱥᱤᱞᱟᱹᱭᱟᱤᱧ ᱪᱮᱫ ᱟᱠᱟᱱᱟᱹᱧ ᱟᱨ ᱤᱧ ᱵᱟᱰᱟᱭ ᱟᱠᱟᱜᱼᱟ ᱱᱤᱛᱚᱜ ᱫᱚ ᱡᱮᱛᱮᱱᱟᱜ ᱠᱚᱜᱮ ᱟᱹᱰᱤ ᱪᱮᱦᱨᱟ ᱜᱮᱧ ᱥᱤᱞᱟᱹᱭᱟ ᱱᱟᱯᱟᱭ ᱜᱮ ᱟᱨ ᱟᱹᱰᱤ ᱵᱮᱥ ᱧᱮᱞᱚᱜᱼᱟ